ᱤᱧᱟᱹᱜ ᱦᱩᱫᱤᱥ ᱛᱮ ᱟᱛᱳ ᱨᱮᱱ ᱜᱟᱛᱮ ᱠᱚ ᱟᱨᱦᱚᱸ ᱫᱟᱲᱦᱟᱝ ᱨᱮᱭᱟᱜ ᱥᱟᱹᱜᱷᱟᱹᱨᱤᱭᱟᱹ ᱞᱟᱹᱠᱛᱤᱜ ᱠᱟᱱᱟ ᱡᱟᱦᱟᱸ ᱫᱚ ᱵᱚᱪᱷᱚᱨ ᱨᱮ ᱵᱤᱵᱷᱤᱱᱱᱚ ᱡᱟᱭᱜᱟ ᱨᱮ ᱱᱚᱝᱠᱟᱜᱮ ᱯᱨᱳᱜᱨᱟᱢ ᱞᱮ ᱠᱚᱨᱟᱣᱟ ᱡᱮ ᱡᱟᱦᱟᱸ ᱥᱮᱱ ᱜᱮ ᱢᱤᱫᱴᱟᱝ ᱴᱷᱤᱠᱟᱱᱟ ᱞᱮ ᱡᱩᱛ ᱠᱮᱜᱼᱟ ᱴᱷᱤᱠᱟᱹ ᱠᱮᱜᱼᱟ ᱞᱮ ᱚᱸᱰᱮᱞᱮ ᱪᱟᱞᱟᱜ ᱞᱮ ᱨᱤᱠᱟᱹᱭᱟ ᱪᱟᱞᱟᱣ ᱨᱤᱠᱟᱹ ᱨᱮᱱᱟᱝ ᱜᱚᱲᱚ ᱥᱚᱯᱚᱦᱚᱫ ᱫᱚ ᱱᱤᱡᱮ ᱛᱮᱜᱮᱞᱮ ᱮᱢ ᱪᱟᱞᱟᱣᱼᱟ ᱚᱱᱠᱟ ᱠᱟᱛᱮᱜ ᱜᱮ ᱵᱤᱵᱷᱤᱱᱱᱚ ᱡᱟᱭᱜᱟ ᱠᱷᱚᱱ ᱵᱚᱪᱷᱚᱨ ᱨᱮ ᱵᱟᱨ ᱫᱷᱟᱣ ᱠᱟᱛᱮᱜ ᱞᱮ ᱫᱟᱬᱟᱱᱟ